ᱥᱮᱛᱟᱜ ᱵᱮᱲᱟᱜᱮ ᱫᱟᱹᱲ ᱠᱚᱫᱚᱧ ᱠᱩᱥᱤᱭᱟᱜᱼᱟ ᱪᱮᱫᱟᱜ ᱥᱮ ᱥᱮᱛᱟᱜ ᱵᱮᱲᱟ ᱨᱮ ᱵᱤᱨᱤᱫ ᱞᱮᱱᱠᱷᱟᱱ ᱫᱚ ᱥᱮᱛᱟᱜ ᱵᱮᱲᱟ ᱵᱮᱨᱮᱫ ᱞᱮᱱᱠᱷᱟᱱ ᱫᱚ ᱟᱹᱰᱤ ᱩᱱᱟᱹᱜ ᱥᱤᱛᱩᱝ ᱠᱚᱦᱚᱸ ᱵᱟᱝ ᱢᱚᱡᱽ ᱜᱮ ᱟᱹᱭᱠᱟᱹᱜᱼᱟ ᱟᱨ ᱥᱮᱛᱟᱜ ᱵᱮᱲᱟ ᱨᱮ ᱵᱤᱨᱤᱫ ᱞᱮᱱᱠᱷᱟᱱ ᱫᱚ ᱦᱚᱲᱢᱚ ᱠᱚᱦᱚᱸ ᱢᱚᱡᱽ ᱛᱟᱦᱮᱱᱟ ᱪᱮᱫᱟᱜ ᱥᱮ ᱟᱭᱢᱟ ᱨᱚᱠᱚᱢ ᱵᱤᱜᱽᱜᱟᱱᱤ ᱠᱚ ᱵᱟ ᱰᱚᱠᱴᱚᱨ ᱠᱚᱠᱚ ᱞᱟᱹᱭ ᱠᱟᱫᱟ ᱡᱮ ᱥᱮᱛᱟᱜ ᱨᱮ ᱛᱤᱱᱟᱹᱜ ᱥᱮᱛᱟᱜ ᱨᱮᱢ ᱵᱮᱨᱮᱫ ᱩᱱᱟᱹᱜ ᱜᱮ ᱢᱚᱡᱽ ᱥᱮᱛᱟᱜ ᱨᱮ ᱵᱮᱨᱮᱫ ᱠᱟᱛᱮᱜ ᱫᱟᱹᱲ ᱵᱟᱲᱟᱢ ᱪᱟᱞᱟᱣ ᱞᱮᱱᱠᱷᱟᱱ ᱟᱹᱰᱤᱜᱮ ᱚᱱᱟ ᱫᱚ ᱢᱚᱡᱽ ᱦᱩᱭᱩᱜᱼᱟ ᱚᱱᱟᱛᱮ ᱤᱧ ᱫᱚ ᱥᱮᱛᱟᱜ ᱵᱮᱲᱟ ᱜᱮ ᱫᱟᱹᱲᱼᱟ ᱟᱨ ᱱᱤᱭᱟᱹ ᱥᱮᱛᱟᱜ ᱵᱮᱞᱟ ᱫᱟᱹᱲ ᱞᱟᱹᱜᱤᱫ ᱯᱨᱚᱛᱤ ᱫᱤᱱ ᱢᱳᱴᱟᱢᱩᱴᱤ ᱫᱚᱥ ᱛᱷᱮᱠᱮ ᱠᱩᱲᱤ ᱢᱤᱱᱤᱴ ᱯᱨᱚᱛᱤ ᱫᱤᱱᱤᱧ ᱴᱟᱭᱤᱢᱤᱧ ᱮᱢᱟ ᱛᱟᱨᱯᱚᱨᱮ ᱫᱟᱹᱲ ᱯᱚᱨ ᱡᱳᱜᱤᱝ ᱥᱮ ᱵᱮᱭᱟᱢ ᱠᱚ ᱠᱚᱨᱟᱣ ᱦᱩᱭᱩᱜᱼᱟ ᱟᱨ ᱤᱧ ᱫᱩᱧ ᱫᱟᱹᱲᱟ ᱪᱮᱫᱟᱜ ᱥᱮ ᱵᱤᱵᱷᱤᱱᱱᱚ ᱫᱷᱚᱨᱚᱱᱮᱨ ᱠᱟᱹᱢᱤ ᱥᱚᱨᱠᱟᱨᱟᱜ ᱠᱟᱹᱢᱤ ᱧᱟᱢ ᱞᱟᱹᱜᱤᱫ ᱡᱟᱦᱟᱸ ᱞᱮᱠᱟ ᱯᱩᱞᱤᱥ ᱥᱮ ᱟᱹᱨᱢᱤ ᱥᱮ ᱱᱚᱝᱠᱟᱱ ᱟᱭᱢᱟ ᱥᱮᱱᱟ ᱨᱮᱭᱟᱜ ᱡᱟᱦᱟᱸ ᱠᱟᱹᱢᱤ ᱠᱚ ᱢᱮᱱᱟᱜ ᱠᱟᱫᱟ ᱚᱱᱟ ᱠᱚ ᱠᱷᱟᱹᱛᱤᱨ ᱫᱟᱹᱲ ᱨᱮᱭᱟᱜ ᱠᱚᱢᱯᱤᱴᱤᱥᱮᱱ ᱛᱟᱦᱮᱱᱟ ᱚᱱᱟᱛᱮ ᱤᱧ ᱫᱚ ᱚᱱᱟᱨᱮ ᱫᱟᱹᱲ ᱨᱮ ᱯᱟᱥ ᱫᱟᱲᱮᱭᱟᱜ ᱚᱱᱟ ᱠᱷᱟᱹᱛᱤᱨ ᱯᱨᱚᱛᱤᱫᱤᱱ ᱫᱟᱹᱲ ᱞᱟᱹᱜᱤᱫ ᱢᱤᱫᱴᱟᱱ ᱱᱤᱨᱫᱤᱥᱴᱚ ᱴᱟᱭᱤᱢᱤᱧ ᱮᱢᱟ ᱟᱨ ᱪᱮᱫᱟᱜ ᱥᱮ ᱫᱟᱹᱲ ᱵᱟᱲᱟ ᱫᱚ ᱢᱤᱫᱴᱮᱱ ᱵᱷᱟᱹᱜᱤ ᱡᱤᱱᱤᱥ ᱠᱟᱱᱟ ᱫᱟᱹᱲ ᱵᱟᱲᱟ ᱞᱮᱱᱠᱷᱟᱱ ᱦᱚᱲᱢᱚ ᱢᱚᱡᱽ ᱛᱟᱦᱮᱱᱟ ᱚᱱᱟᱛᱮ ᱤᱧ ᱫᱚ ᱯᱨᱚᱛᱤᱫᱤᱱ ᱥᱮᱛᱟᱜ ᱨᱮᱜᱮᱧ ᱫᱟᱹᱲᱟ